ᱦᱮᱞᱳ ᱚ ᱜᱚᱢᱠᱮ ᱟᱹᱞᱤᱧ ᱢᱟ ᱨᱟᱭᱨᱚᱝᱯᱩᱨ ᱠᱷᱚᱱᱟᱜ ᱠᱳᱞᱠᱟᱛᱟ ᱪᱟᱞᱟᱜ ᱨᱮᱭᱟᱜ ᱛᱟᱹᱞᱤᱧ ᱢᱮᱱᱟᱜᱼᱟ ᱟᱹᱞᱤᱧᱟᱜ ᱚᱱᱟ ᱟᱞᱚ ᱠᱮᱱᱥᱮᱞᱚᱜ ᱛᱟᱹᱞᱤᱧ ᱢᱟ ᱟᱞᱚ ᱡᱮ ᱟᱹᱞᱤᱧᱟᱜ ᱦᱩᱭᱩᱜ ᱢᱟ ᱟᱹᱞᱤᱧ ᱠᱟᱹᱣᱰᱤ ᱠᱚᱢᱟ ᱞᱤᱧ ᱮᱢ ᱟᱠᱟᱫᱼᱟ ᱟᱹᱞᱤᱧᱟ ᱦᱩᱭᱩᱜ ᱢᱟ ᱚᱱᱟ ᱫᱤᱱ ᱨᱮ ᱟᱹᱰᱤ ᱟᱨᱡᱮᱱᱴ ᱠᱟᱹᱢᱤ ᱛᱟᱹᱞᱤᱧ ᱢᱮᱱᱟᱜᱼᱟ ᱟᱹᱞᱤᱧ ᱚᱱᱟ ᱟᱞᱚ ᱠᱮᱱᱥᱮᱞᱚᱜ ᱢᱟ ᱛᱟᱹᱞᱤᱧ ᱟᱞᱚ ᱠᱚᱴᱟᱜ ᱢᱟ ᱡᱮ ᱮᱱ ᱦᱤᱞᱳᱜ ᱞᱤᱧ ᱥᱮᱴᱮᱨᱚᱜ ᱤᱭᱟᱹ ᱨᱮ ᱛᱚ ᱟᱹᱞᱤᱧᱟᱜ ᱦᱩᱭᱩᱜ ᱢᱟ ᱵᱟᱲᱮ ᱟᱨ ᱚᱱᱟ ᱟᱨᱡᱮᱱᱴ ᱠᱟᱹᱢᱤ ᱟᱹᱞᱤᱧᱟᱜ ᱥᱟᱠᱥᱮᱥ ᱫᱟᱲᱮᱭᱟᱜ ᱛᱟᱹᱞᱤᱧ ᱵᱟᱝ ᱠᱟᱹᱢᱤ ᱫᱟᱲᱮᱜ ᱢᱟᱹᱞᱤᱧ ᱦᱩᱭ ᱫᱟᱲᱮᱜ ᱢᱟᱹᱞᱤᱧ ᱚᱱᱟ ᱡᱟᱭᱜᱟ ᱨᱮ ᱥᱮᱱ ᱠᱟᱛᱮᱫ ᱟᱨ ᱚᱱᱟᱛᱮ ᱚᱱᱟᱞᱤᱧ ᱠᱟᱹᱢᱤ ᱠᱟᱛᱮᱫ ᱞᱤᱧ ᱨᱩᱣᱟᱹᱲ ᱫᱟᱲᱮᱭᱟᱜ ᱢᱟ ᱟᱞᱚᱵᱤᱱ ᱦᱟᱱᱛᱮ ᱱᱟᱛᱮᱭᱟ ᱟᱹᱞᱤᱧᱟᱜ ᱠᱟᱛᱷᱟ ᱜᱚᱢᱠᱮ ᱟᱸᱡᱚᱢ ᱵᱤᱱ ᱡᱮ ᱦᱩᱭᱩᱜ ᱢᱟ ᱵᱟᱲᱮ ᱥᱮᱴᱮᱨ ᱠᱟᱛᱮᱫ ᱟᱹᱞᱤᱧ ᱤᱧ ᱠᱟᱹᱢᱤ ᱫᱟᱲᱮᱭᱟᱜ ᱢᱟ ᱟᱨ ᱜᱟᱱ ᱠᱟᱛᱮᱫ ᱞᱤᱧ ᱦᱤᱡᱩᱜ ᱢᱟ ᱠᱳᱞᱠᱟᱛᱟ ᱠᱷᱚᱱ ᱨᱟᱭᱨᱚᱢᱯᱩᱨ ᱪᱮ ᱨᱟᱭᱨᱚᱢᱯᱩᱨ ᱠᱷᱚᱱᱟᱜ ᱠᱳᱞᱠᱟᱛᱟ ᱞᱤᱧ ᱪᱟᱞᱟᱜ ᱠᱟᱱᱟ ᱚᱸᱰᱮ ᱥᱮᱴᱮᱨᱚᱜ ᱠᱟᱱᱟᱞᱤᱧ ᱟᱞᱚᱵᱤᱱ ᱦᱟᱱᱛᱮ ᱱᱟᱛᱮ ᱛᱟᱹᱞᱤᱧᱟ ᱟᱹᱞᱤᱧᱟᱜ ᱠᱟᱛᱷᱟ ᱟᱸᱡᱚᱢ ᱵᱤᱱ ᱥᱮᱨ ᱱᱤᱛᱚᱜ ᱱᱤᱭᱟᱹ ᱤᱱᱟᱹ ᱦᱤᱞᱳᱜ ᱞᱤᱧ ᱥᱮᱱᱚᱜ ᱠᱟᱱ ᱜᱮᱭᱟ ᱵᱟᱲᱮ ᱟᱨ ᱟᱨᱡᱮᱱᱴ ᱠᱟᱹᱢᱤ ᱨᱮ ᱟᱵᱚᱨᱮᱱ ᱜᱚᱢᱠᱮ ᱠᱚ ᱛᱟᱦᱮᱱ ᱛᱩᱞᱩᱪ ᱵᱟᱝᱯᱮ ᱵᱟᱵᱚᱱ ᱪᱤᱠᱟᱹ ᱫᱟᱲᱮᱭᱟᱜ ᱠᱷᱟᱱ ᱚᱱᱟ ᱢᱟ ᱦᱩᱭᱩᱜ ᱜᱮᱭᱟ ᱤᱭᱟᱹ ᱞᱟᱹᱜᱤᱫ ᱠᱟᱹᱢᱤ ᱛᱮᱜᱮ ᱦᱩᱭᱩᱜ ᱜᱮᱭᱟ ᱟᱨ ᱞᱤᱧ ᱥᱮᱴᱮᱨ ᱫᱟᱲᱮᱭᱟᱜ ᱢᱟ ᱵᱟᱲᱮ ᱤᱱᱟᱹ ᱠᱟᱹᱣᱰᱤ ᱢᱟ ᱮᱢ ᱴᱷᱤᱠ ᱦᱮᱱᱟᱜᱼᱟ ᱟᱨ ᱴᱤᱠᱤᱴ ᱵᱩᱠᱤᱝ ᱠᱟᱱᱟ ᱟᱨ ᱦᱩᱭᱩᱜ ᱞᱟᱹᱜᱤᱫ ᱦᱩᱭᱱᱟ ᱠᱟᱛᱷᱟ ᱫᱚ ᱢᱟ ᱛᱚᱵᱮ ᱥᱟᱨ ᱡᱚᱦᱟᱨ ᱜᱮ